ᱤᱧ ᱛᱮᱦᱮᱧ ᱡᱚᱢᱟᱜ ᱤᱧ ᱚᱰᱟᱨ ᱞᱮᱫᱟ ᱫᱚᱥᱴᱟ ᱥᱩᱢᱟᱹᱭ ᱛᱚ ᱤᱧ ᱵᱟᱹᱧ ᱛᱟᱦᱮᱱ ᱠᱟᱱᱟ ᱛᱚ ᱚᱱᱟ ᱡᱚᱢ ᱠᱮᱱᱥᱮᱞ ᱠᱟᱛᱤᱧ ᱯᱮ ᱟᱨ ᱡᱮᱴᱟ ᱚᱱᱞᱟᱭᱤᱱ ᱨᱮ ᱯᱚᱭᱥᱟᱧ ᱯᱮᱢᱮᱴ ᱞᱮᱜ ᱚᱱᱟ ᱯᱚᱭᱥᱟ ᱪᱮᱠᱟᱛᱮ ᱨᱩᱣᱟᱹᱲᱤᱧ ᱧᱟᱢᱟ ᱚᱱᱟ ᱨᱩᱣᱟᱹᱲᱤᱧ ᱧᱟᱢ ᱞᱮᱠᱷᱟᱡ ᱟᱰᱤ ᱵᱷᱟᱜᱤ ᱦᱩᱭᱩᱜᱼᱟ